ᱦᱟᱹᱠᱩ ᱥᱟᱵ ᱠᱷᱟᱹᱛᱤᱨ ᱥᱚᱢᱟᱡ ᱨᱮᱭᱟᱜ ᱟᱭᱢᱟ ᱥᱚᱢᱚᱥᱥᱟ ᱜᱮ ᱦᱩᱭᱩᱜ ᱠᱟᱱᱟ ᱪᱮᱫᱟᱜ ᱥᱮ ᱦᱟᱹᱠᱩ ᱡᱮ ᱵᱷᱟᱵᱮ ᱠᱚ ᱪᱟᱥᱚᱜ ᱠᱟᱱ ᱛᱟᱦᱮᱸᱱᱟ ᱚᱱᱟ ᱛᱩᱯᱩᱡ ᱪᱟᱥ ᱵᱟᱝ ᱦᱩᱭᱩᱜ ᱠᱟᱱᱟ ᱟᱨ ᱪᱟᱥᱚᱜ ᱠᱟᱱ ᱨᱮᱦᱚᱸ ᱠᱩ ᱟᱵᱚ ᱥᱚᱢᱟᱡ ᱨᱮᱱ ᱟᱹᱰᱤ ᱞᱮᱠᱟᱱ ᱦᱚᱲ ᱦᱟᱹᱠᱩᱠᱫ ᱜᱟᱹᱚᱭᱟᱹ ᱨᱮ ᱵᱤᱥ ᱠᱚ ᱮᱢᱟ ᱠᱩ ᱠᱟᱱᱟ ᱟᱨ ᱵᱤᱥ ᱮᱢ ᱠᱟᱛᱮᱫ ᱩᱱᱠᱩ ᱠᱚ ᱜᱚᱡ ᱮᱫ ᱠᱚᱣᱟ ᱚᱱᱠᱟᱛᱮᱜᱮ ᱡᱚᱛᱚ ᱠᱩ ᱜᱚᱡ ᱪᱟᱵᱟᱭᱮᱫ ᱠᱚᱣᱟ ᱟᱨ ᱩᱱᱠᱩ ᱠᱚ ᱜᱚᱡᱚᱜ ᱠᱟᱱᱛᱮ ᱟᱹᱰᱤ ᱟᱸᱴ ᱥᱮᱭᱟᱜ ᱠᱟᱱᱟ ᱛᱟᱛᱮ ᱫᱟᱜ ᱦᱚᱸ ᱟᱹᱰᱤ ᱟᱸᱴ ᱫᱩᱥᱤᱛᱚᱜ ᱠᱟᱱᱟ ᱫᱩᱥᱤᱛᱚᱜ ᱠᱟᱱ ᱠᱷᱟᱡ ᱚᱱᱟ ᱫᱟᱜ ᱥᱚᱢᱟᱡ ᱨᱮ ᱢᱟᱱᱮ ᱟᱵᱚ ᱦᱚᱲ ᱥᱮ ᱡᱚᱛᱚ ᱥᱚᱢᱟᱡ ᱜᱮ ᱟᱹᱰᱤ ᱟᱸᱴ ᱚᱥᱩᱵᱤᱛᱟ ᱨᱮᱠᱚ ᱯᱟᱲᱟᱜ ᱠᱟᱱᱟ ᱜᱚᱴᱟᱜᱮ ᱥᱮᱭᱟᱜ ᱠᱟᱱᱟ ᱛᱟᱛᱮ ᱚᱱᱟ ᱥᱮᱭᱟ ᱥᱚ ᱟᱵᱚᱣᱟᱜ ᱦᱚᱲᱢᱚ ᱨᱮ ᱵᱚᱞᱚᱜ ᱠᱟᱱᱟ ᱟᱨ ᱚᱱᱟ ᱵᱚᱞᱚᱜ ᱠᱷᱟᱹᱛᱤᱨ ᱟᱵᱚᱣᱟᱜ ᱟᱹᱰᱤ ᱞᱮᱠᱟᱱ ᱨᱚᱠᱚᱢ ᱨᱳᱜᱽ ᱦᱩᱭᱩᱜ ᱠᱟᱱᱟ ᱱᱚᱣᱟ ᱥᱮᱜᱽᱢᱮᱱᱴ ᱨᱮᱫᱚ ᱪᱮᱫ ᱚᱰᱤᱭᱚ ᱜᱮ ᱵᱟᱹᱱᱩᱜᱼᱟ ᱟᱨ ᱱᱚᱜᱼᱚᱭ ᱱᱤᱭᱟᱹ ᱥᱮᱨᱢᱟ ᱨᱮ ᱫᱟᱜ ᱮᱠᱫᱚᱢ ᱵᱟᱭ ᱫᱟᱜ ᱮᱫᱟ ᱛᱟᱛᱮ ᱥᱚᱰᱚᱜ ᱥᱮ ᱞᱟᱹᱴᱩ ᱜᱟᱰᱟ ᱠᱷᱟᱞ ᱠᱚᱨᱮ ᱦᱚᱸ ᱫᱟᱜ ᱵᱮᱜᱚᱨ ᱛᱮ ᱦᱟᱹᱠᱩ ᱪᱟᱥ ᱱᱮᱛᱟᱨ ᱫᱚ ᱴᱳᱴᱟᱞ ᱜᱮ ᱵᱚᱱᱫᱚ ᱪᱟᱵᱟᱣᱟᱠᱟᱱᱟ ᱠᱷᱟᱹᱞᱤ ᱫᱟᱜ ᱵᱮᱜᱚᱨ ᱛᱮ